ᱦᱮᱞᱳ ᱤᱭᱟᱹ ᱫᱚᱠᱟᱱ ᱛᱤᱱᱟᱹᱜ ᱵᱟᱡᱮ ᱠᱷᱚᱱᱮᱢ ᱠᱷᱩᱞᱟᱹᱣᱟ ᱯᱷᱳᱴᱳ ᱥᱴᱩᱰᱤᱭᱳ ᱫᱚᱠᱟᱱ ᱦᱮᱸ ᱦᱮᱸ ᱫᱚᱠᱟᱱ ᱤᱧ ᱪᱟᱞᱟᱜᱼᱟ ᱟᱨ ᱯᱟᱥᱯᱳᱨᱴ ᱥᱟᱭᱤᱡᱽ ᱯᱷᱳᱴᱳ ᱯᱩᱱᱤᱭᱟᱹᱧ ᱚᱰᱚᱠ ᱦᱚᱪᱚᱭᱟ ᱢᱮᱱᱤᱧ ᱯᱚᱭᱥᱟ ᱫᱚ ᱠᱟᱞᱟᱨ ᱵᱟᱞᱟ ᱠᱷᱟᱱ ᱫᱚ ᱛᱤᱱᱟᱹᱜ ᱟᱨ ᱥᱟᱫᱟ ᱵᱟᱞᱟ ᱫᱚ ᱛᱤᱱᱟᱹᱜ ᱚᱸᱻ ᱦᱚᱸ ᱟᱨ ᱟᱴ ᱠᱳᱯᱤ ᱠᱷᱟᱱ ᱦᱮᱸ ᱦᱮᱸ ᱦᱮᱸ ᱦᱮᱸ ᱟᱨ ᱯᱷᱩᱞ ᱯᱷᱳᱴᱳ ᱠᱷᱟᱱ ᱫᱚ ᱛᱤᱨᱤᱥ ᱴᱟᱠᱟ ᱟᱨ ᱯᱷᱳᱴᱳ ᱨᱮ ᱰᱤᱡᱟᱭᱤᱱ ᱦᱚᱪᱚᱭ ᱠᱷᱟᱱ ᱯᱷᱳᱴᱳ ᱨᱮ ᱮᱱᱠᱷᱟᱱ ᱰᱤᱡᱟᱭᱤᱱ ᱜᱟᱱᱚᱜ ᱟᱥᱮ ᱵᱟᱝ ᱜᱮ ᱛᱤᱨᱤᱥ ᱴᱟᱠᱟ ᱠᱷᱟᱱ ᱜᱮ ᱞᱚᱢᱵᱟᱭ ᱛᱤᱱᱟᱹᱜ ᱪᱚᱣᱲᱟᱭᱮ ᱛᱤᱱᱟᱹᱜ ᱚᱸᱻ ᱪᱷᱚᱭ ᱵᱟᱭ ᱪᱟᱨ ᱦᱮᱸ ᱦᱮᱸ ᱦᱮᱸ ᱫᱷᱤᱱᱟᱹᱝ ᱤᱧ ᱪᱟᱞᱟᱜᱼᱟ ᱱᱤᱛᱚᱜ ᱢᱟ ᱦᱟᱸᱜ ᱥᱚᱢᱚᱭ ᱠᱚ ᱵᱟᱹᱧ ᱧᱟᱢ ᱮᱜᱼᱟ ᱫᱷᱤᱱᱟᱹᱝ ᱤᱧ ᱪᱟᱞᱟᱜᱼᱟ ᱵᱟᱠᱷᱟᱱ ᱟᱨ ᱡᱟᱦᱟᱸᱭ ᱜᱤᱧ ᱵᱷᱮᱡᱟ ᱠᱚᱣᱟ ᱟᱨ ᱤᱧᱟᱹᱜ ᱱᱤᱭᱟᱹ ᱯᱷᱳᱴᱳ ᱤᱫᱤ ᱠᱟᱛᱮ ᱯᱷᱳᱴᱳ ᱜᱤᱧ ᱦᱚᱪᱚᱭ ᱠᱷᱟᱱ ᱚᱱᱠᱟ ᱜᱟᱱᱚᱜ ᱟᱥᱮ ᱵᱟᱝᱜᱮ ᱥᱮ ᱱᱤᱡᱮᱜᱮ ᱥᱮᱱ ᱠᱟᱛᱮ ᱯᱷᱳᱴᱳ ᱦᱩᱭᱩᱜᱼᱟ ᱟᱨᱚ ᱚᱸᱻ ᱦᱮᱸ ᱦᱮᱸ ᱦᱮᱸ ᱟᱫᱚ ᱤᱭᱟᱹ ᱟᱞᱮ ᱢᱟᱞᱮ ᱢᱮᱱᱮᱜ ᱵᱟᱯᱞᱟ ᱚᱲᱟᱜ ᱠᱚᱨᱮ ᱠᱮᱢᱮᱨᱟ ᱠᱚ ᱤᱫᱤᱭᱟᱯᱮ ᱥᱮ ᱵᱟᱝᱜᱮ ᱯᱷᱳᱴᱳ ᱠᱚ ᱟᱫᱚ ᱦᱮᱸ ᱟᱫᱚ ᱵᱷᱤᱰᱤᱭᱳ ᱠᱮᱢᱮᱨᱟ ᱠᱚ ᱯᱷᱳᱴᱳ ᱠᱚᱯᱮ ᱦᱤᱡᱩᱜ ᱠᱷᱟᱱ ᱮᱠ ᱱᱟᱭᱤᱴ ᱨᱮᱫᱚ ᱢᱤᱫ ᱧᱤᱫᱟᱹ ᱨᱮᱱᱟᱜ ᱛᱤᱱᱟᱹᱜ ᱜᱟᱱ ᱵᱤᱞ ᱚᱱᱟ ᱢᱟ ᱯᱷᱳᱴᱳ ᱦᱚᱸ ᱟᱨ ᱯᱷᱳᱴᱳ ᱥᱟᱶᱛᱮ ᱟᱨ ᱵᱷᱤᱰᱤᱭᱳ ᱠᱚᱦᱚᱸ ᱚᱰᱚᱠ ᱛᱟᱨᱟ ᱦᱩᱭᱩᱜᱼᱟ ᱟᱨ ᱠᱮᱥᱮᱴ ᱦᱚᱸ ᱵᱮᱱᱟᱣ ᱛᱚᱨᱟ ᱦᱩᱭᱩᱜᱼᱟ

ᱦᱮᱸ ᱦᱮᱸ ᱟᱨ ᱚᱱᱟ ᱵᱤᱞ ᱦᱮᱸ ᱦᱮᱸ ᱟᱫᱚ ᱚᱱᱟ ᱵᱷᱤᱰᱤᱭᱳ ᱡᱟᱦᱟᱸ ᱛᱤᱥ ᱦᱮᱸ ᱦᱮᱸ ᱦᱮᱸ ᱟᱫᱚ ᱯᱷᱳᱴᱳ ᱮᱞᱵᱟᱢ ᱦᱚᱸᱯᱮ ᱛᱮᱭᱟᱨᱫᱟ ᱯᱷᱳᱴᱳ ᱱᱟᱦᱟᱜ ᱤᱧᱫᱩᱧ ᱢᱮᱱᱮᱫ ᱯᱷᱳᱴᱳ ᱡᱟᱦᱟᱸ ᱛᱤᱥ ᱚᱱᱮ ᱠᱮᱥᱮᱴ ᱨᱮ ᱵᱮᱱᱟᱣ ᱯᱮᱥᱮ ᱮᱱᱠᱷᱟᱡ ᱯᱷᱳᱴᱳ ᱠᱮᱥᱮᱴ ᱢᱤᱭᱩᱡᱤᱠ ᱦᱚᱸ ᱰᱟᱞᱟᱣ ᱫᱚᱨᱠᱟᱨ ᱟᱨ ᱯᱷᱳᱴᱳ ᱦᱚᱸ ᱯᱩᱨᱟᱹ ᱰᱤᱡᱟᱭᱤᱱ ᱠᱮ ᱥᱟᱛᱷ ᱦᱮᱸ ᱦᱮᱸ ᱦᱮᱸ ᱦᱮᱸ ᱟᱨ ᱵᱮᱠᱜᱨᱟᱣᱩᱱᱰ ᱠᱚ ᱪᱮᱧᱡᱚᱡᱚᱜ ᱟᱥᱮ ᱵᱟᱝ ᱚᱱᱟ ᱯᱷᱳᱴᱳ ᱯᱤᱪᱷᱮ ᱥᱮᱫ ᱵᱮᱠᱜᱨᱟᱣᱩᱱᱰ ᱠᱚ ᱦᱮᱸ ᱦᱮᱸ ᱢᱟ ᱮᱱᱠᱷᱟᱱ ᱢᱤᱫ ᱫᱤᱱ ᱤᱧ ᱥᱮᱱᱚᱜᱼᱟ ᱟᱨᱤᱧ ᱵᱩᱠ ᱦᱚᱴᱚ ᱠᱟᱜᱼᱟ ᱟᱨ ᱫᱷᱤᱱᱟᱹᱝ ᱤᱧ ᱪᱟᱞᱟᱜᱼᱟ ᱯᱟᱸᱪ ᱵᱟᱡᱮ ᱞᱮᱠᱟ ᱪᱟᱹᱨ ᱵᱟᱡᱟ ᱞᱮᱠᱟ ᱪᱟᱞᱟᱜ ᱟᱹᱧ ᱱᱟᱦᱟᱜ ᱱᱤᱛᱚᱜ ᱥᱟ ᱜᱤᱧ ᱨᱮᱜᱮ ᱦᱤᱱᱟᱹᱧ ᱫᱚ ᱦᱳᱭ ᱛᱚᱵᱮ ᱮᱱᱠᱷᱟᱱ ᱪᱟᱞᱟᱜ ᱟᱹᱧ ᱦᱟᱸᱜ ᱯᱷᱳᱴᱳ ᱦᱚᱪᱚᱜ ᱟᱹᱧ ᱦᱳᱭ ᱛᱚᱵᱮ ᱴᱷᱤᱠ ᱜᱮᱭᱟ ᱢᱟ ᱫᱚᱦᱚᱭᱮᱜ ᱟᱹᱧ ᱛᱚᱵᱮ